ᱤᱧ ᱴᱷᱮᱱ ᱚᱱᱠᱟᱱ ᱢᱟᱨᱮ ᱪᱤᱛᱟᱹᱨ ᱠᱚ ᱢᱮᱱᱟᱜ ᱜᱮᱭᱟ ᱡᱟᱦᱟᱸ ᱫᱚ ᱤᱧ ᱠᱟᱹᱴᱤᱡ ᱩᱢᱮᱨ ᱥᱚᱢᱚᱭ ᱨᱮ ᱛᱚᱵᱮ ᱢᱟᱨᱮᱭᱟᱜ ᱪᱤᱛᱟᱹᱨ ᱠᱚ ᱟᱨ ᱱᱟᱣᱟᱱ ᱱᱟᱣᱟᱱᱟᱜ ᱰᱤᱡᱤᱴᱟᱞ ᱪᱤᱛᱟᱹᱨ ᱵᱟᱵᱚᱫ ᱛᱮᱫᱚ ᱟᱹᱰᱤᱜᱟᱱ ᱜᱮ ᱯᱨᱚᱵᱷᱮᱫ ᱯᱷᱟᱨᱟᱠ ᱢᱮᱱᱟᱜᱼᱟ ᱩᱱ ᱫᱤᱱ ᱫᱚ ᱨᱤᱞ ᱠᱮᱢᱮᱨᱟ ᱛᱮ ᱠᱮᱢᱮᱨᱟᱜ ᱦᱩᱭᱩᱜ ᱛᱟᱦᱮᱫᱼᱟ ᱟᱨ ᱱᱮᱛᱟᱨ ᱫᱚ ᱚᱱᱟ ᱰᱤᱡᱤᱴᱟᱞ ᱠᱮᱢᱮᱨᱟ ᱢᱳᱵᱟᱭᱤᱞ ᱱᱤᱛᱚᱜ ᱫᱚ ᱢᱮᱢᱳᱨᱤ ᱨᱮᱜᱮ ᱥᱮᱵᱷᱚᱜ ᱠᱟᱱᱟ ᱟᱨ ᱩᱱ ᱥᱚᱢᱚᱭ ᱫᱚ ᱚᱱᱮ ᱢᱤᱫᱴᱟᱱ ᱱᱮᱜᱮᱴᱤᱵᱷ ᱨᱤᱞ ᱛᱟᱦᱮᱸ ᱠᱟᱱᱟ ᱚᱱᱟ ᱱᱮᱜᱮᱴᱤᱵᱷ ᱨᱤᱞᱥ ᱥᱮᱵᱷᱚᱜ ᱛᱟᱦᱮᱸᱫᱼᱟ ᱚᱱᱟ ᱦᱟᱸᱰᱮ ᱢᱤᱫᱴᱟᱱ ᱥᱴᱩᱰᱤᱭᱳ ᱯᱷᱳᱴᱳ ᱥᱴᱩᱰᱤᱭᱳ ᱨᱮ ᱪᱟᱞᱟᱣ ᱠᱟᱛᱮᱫ ᱚᱸᱰᱮ ᱠᱷᱚᱱ ᱟᱨᱩᱵ ᱟᱹᱜᱩᱭ ᱦᱩᱭᱩᱜ ᱛᱟᱦᱮᱸᱫᱼᱟ ᱟᱨ ᱟᱹᱨᱩᱵ ᱠᱟᱛᱮᱫ ᱚᱱᱟ ᱚᱱᱟᱨᱮ ᱟᱹᱰᱤ ᱡᱚᱛᱚᱱ ᱛᱮ ᱫᱚᱦᱚ ᱠᱟᱜ ᱦᱩᱭᱩᱜ ᱛᱟᱦᱮᱸᱫ ᱪᱮᱫᱟᱜ ᱥᱮ ᱚᱱᱟ ᱫᱚ ᱢᱤᱫᱴᱟᱱ ᱠᱟᱜᱚᱡᱽ ᱞᱮᱠᱟᱱᱟᱜ ᱨᱮᱠᱚ ᱤᱭᱟᱹ ᱠᱟᱜᱼᱟ ᱯᱨᱤᱱᱴ ᱩᱰᱩᱠ ᱠᱟᱜᱼᱟ ᱠᱚ ᱟᱫᱚ ᱢᱟᱨᱮᱱᱟᱜ ᱪᱤᱛᱟᱹᱨ ᱠᱚ ᱟᱨ ᱱᱤᱛᱚᱜᱟᱜ ᱪᱤᱛᱟᱹᱨ ᱠᱚ ᱫᱚ ᱠᱟᱹᱴᱤᱡ ᱚᱱᱛᱚᱨ ᱢᱮᱱᱟᱜ ᱜᱮᱭᱟ ᱟᱫᱚ ᱢᱟᱨᱮᱱᱟᱜ ᱪᱤᱛᱟᱹᱨ ᱨᱮᱱᱟᱜ ᱜᱚᱱᱚᱝ ᱫᱚ ᱱᱚᱣᱟ ᱜᱮ ᱡᱮ ᱢᱟᱨᱮᱱᱟᱜ ᱪᱤᱛᱟᱹᱨ ᱨᱮ ᱩᱱ ᱥᱚᱢᱚᱭ ᱚᱠᱟ ᱞᱮᱠᱟ ᱡᱟᱭᱜᱟ ᱛᱟᱦᱮᱸ ᱠᱟᱱᱟ ᱚᱱᱟᱢ ᱧᱮᱞ ᱧᱟᱢᱮᱫᱼᱟ ᱩᱱ ᱥᱚᱢᱚᱭ ᱦᱚᱲ ᱠᱚ ᱚᱠᱟ ᱞᱮᱠᱟ ᱠᱚ ᱛᱟᱦᱮᱸ ᱠᱟᱱᱟ ᱚᱱᱟᱢ ᱧᱮᱞ ᱴᱷᱤᱠᱟᱹᱭᱮᱫᱼᱟ ᱩᱱ ᱥᱚᱢᱚᱭ ᱤᱧ ᱦᱚᱸ ᱚᱠᱟ ᱞᱮᱠᱟᱧ ᱛᱟᱦᱮᱸ ᱠᱟᱱᱟ ᱚᱱᱟ ᱦᱚᱸᱧ ᱧᱮᱞ ᱴᱷᱤᱠᱟᱹᱭᱮᱫᱼᱟ ᱡᱩᱫᱤ ᱚᱱᱟ ᱪᱤᱛᱟᱹᱨ ᱠᱚ ᱵᱟᱝ ᱛᱟᱦᱮᱸ ᱠᱚ ᱠᱷᱟᱱ ᱫᱚ ᱚᱱᱟ ᱠᱚ ᱱᱤᱛᱚᱜ ᱵᱟᱝ ᱴᱷᱤᱠᱟᱹ ᱠᱚᱜ ᱚᱠᱟᱞᱮᱠᱟᱧ ᱛᱟᱦᱮᱸᱫᱼᱟ ᱚᱱᱟ ᱠᱚ ᱧᱮᱞ ᱧᱟᱢᱚᱜ ᱠᱟᱱᱟ ᱚᱱᱟ ᱛᱮᱜᱮ ᱚᱱᱟ ᱫᱚ ᱟᱹᱰᱤ ᱜᱚᱱᱚᱝ ᱟᱹᱰᱤ ᱜᱚᱱᱚᱝ ᱢᱮᱱᱟᱜᱼᱟ ᱚᱱᱟ ᱯᱷᱳᱴᱳ ᱠᱚᱨᱮᱫ ᱫᱚ ᱟᱨ ᱱᱤᱛᱚᱜ ᱦᱚᱸᱵᱚᱱ ᱯᱷᱳᱴᱳᱭᱮᱫ ᱜᱮᱭᱟ ᱱᱤᱛᱚᱜ ᱦᱚᱸ ᱟᱨᱚ ᱟᱜᱟᱢ ᱫᱤᱱ ᱨᱮᱵᱚᱱ ᱧᱮᱞᱟ ᱚᱠᱟ ᱞᱮᱠᱟ ᱛᱟᱦᱮᱸᱫ ᱢᱟᱨᱮ ᱯᱷᱳᱴᱳ ᱨᱮᱱᱟᱜ ᱜᱚᱱᱚᱝ ᱫᱚ ᱚᱱᱟ ᱠᱚᱜᱮ ᱡᱮ ᱴᱷᱤᱠᱟᱹ ᱫᱟᱲᱮᱭᱟᱜ ᱟᱢ ᱚᱠᱟ ᱞᱮᱠᱟ ᱛᱟᱦᱮᱸᱫᱼᱟ ᱡᱟᱭᱜᱟ ᱧᱮᱞ ᱞᱮᱠᱷᱟᱱ ᱮᱢ ᱩᱱ ᱥᱚᱢᱚᱭ ᱫᱚ ᱱᱚᱝᱠᱟ ᱛᱟᱦᱮᱸᱫᱼᱟ ᱱᱚᱝᱠᱟ ᱛᱮ ᱦᱚᱨ ᱛᱟᱦᱮᱸᱫᱼᱟ ᱩᱱ ᱥᱚᱢᱚᱭ ᱫᱚ ᱱᱚᱝᱠᱟ ᱛᱮᱫᱚ ᱜᱟᱰᱟ ᱛᱟᱦᱮᱸᱫᱼᱟ ᱥᱮ ᱱᱚᱣᱟ ᱠᱚᱨᱮᱫ ᱫᱷᱤᱨᱤ ᱛᱟᱦᱮᱸ ᱠᱟᱱᱟ ᱱᱚᱝᱠᱟ ᱱᱚᱰᱮ ᱥᱮ ᱱᱚᱰᱮ ᱢᱤᱫᱴᱟᱱ ᱫᱟᱨᱮ ᱛᱟᱦᱮᱸ ᱠᱟᱱᱟ ᱚᱱᱟ ᱠᱚᱢ ᱴᱷᱤᱠᱟᱹ ᱫᱟᱲᱮᱭᱟᱜᱼᱟ ᱟᱨ ᱦᱚᱲ ᱦᱚᱸ ᱚᱠᱟ ᱞᱮᱠᱟᱢ ᱛᱟᱦᱮᱸ ᱠᱟᱱᱟ ᱚᱱᱟ ᱦᱚᱸᱢ ᱴᱷᱤᱠᱟᱹᱭᱟ